ᱦᱮᱸ ᱡᱚᱦᱟᱨ ᱜᱮ ᱦᱮᱸ ᱤᱧ ᱫᱩᱧ ᱦᱩᱭᱩᱜ ᱠᱟᱱᱟ ᱱᱚᱣᱟ ᱯᱚᱥᱪᱷᱤᱢ ᱵᱚᱝᱜᱚ ᱯᱚᱱᱚᱛ ᱨᱮᱱ ᱟᱵᱚᱦᱟᱣᱟ ᱵᱤᱫ ᱟᱵᱮᱱ ᱫᱚ ᱚᱠᱚᱭᱵᱤᱱ ᱞᱟᱹᱭ ᱮᱫᱟ ᱚ ᱦᱮᱸ ᱛᱟᱦᱚᱞᱮ ᱟᱵᱤᱱᱟᱜ ᱠᱩᱠᱞᱤ ᱫᱚ ᱢᱟᱥᱮ ᱟᱨ ᱢᱤᱫ ᱫᱷᱟᱣ ᱞᱟᱹᱭ ᱵᱤᱱ ᱟᱵᱚ ᱱᱚᱣᱟ ᱵᱚᱨᱛᱚᱢᱟᱱ ᱯᱚᱨᱤᱥᱛᱷᱤᱛᱤ ᱨᱮ ᱯᱚᱥᱪᱷᱤᱢ ᱵᱟᱝᱞᱟ ᱨᱮ ᱴᱮᱢᱯᱟᱨᱮᱪᱟᱨ ᱫᱚ ᱠᱟᱹᱴᱤᱡ ᱵᱮᱥᱤᱜ ᱠᱟᱱ ᱜᱮᱭᱟ ᱨᱟᱵᱟᱝ ᱠᱚᱫᱚ ᱟᱹᱰᱤ ᱠᱚᱢ ᱟᱠᱟᱱᱟ ᱜᱚᱨᱚᱢ ᱫᱤᱱ ᱜᱮ ᱵᱮᱥᱤᱭᱟᱠᱟᱱᱟ ᱜᱚᱨᱚᱢ ᱫᱤᱱ ᱵᱮᱥᱤᱭᱟᱠᱟᱱᱛᱮ ᱥᱤᱛᱩᱝ ᱠᱚᱸᱦᱚ ᱟᱹᱰᱤ ᱵᱮᱥᱤ ᱜᱮᱭᱟ ᱴᱮᱢᱯᱟᱨᱮᱪᱟᱨ ᱦᱚᱸ ᱟᱹᱰᱤ ᱵᱮᱥᱤ ᱜᱮᱭᱟ ᱡᱚᱛᱚ ᱠᱷᱚᱱᱟᱜ ᱵᱮᱥᱤ ᱯᱚᱸᱭᱛᱨᱤᱥ ᱰᱤᱜᱽᱨᱤ ᱦᱟᱹᱵᱤᱡᱽ ᱴᱮᱢᱯᱟᱨᱮᱪᱟᱨ ᱫᱚ ᱨᱟᱠᱟᱯ ᱠᱟᱱ ᱜᱮᱭᱟ ᱟᱨ ᱱᱤᱛᱳᱜ ᱵᱚᱨᱛᱚᱢᱟᱱ ᱨᱮ ᱜᱞᱳᱵᱟᱞ ᱚᱣᱟᱨᱢᱤᱝ ᱦᱩᱭᱩᱜ ᱠᱟᱱᱟ ᱫᱟᱨᱮ ᱯᱟᱞᱟ ᱠᱚ ᱜᱮᱫ ᱠᱚᱢ ᱮᱫᱟ ᱡᱟᱦᱟᱸ ᱠᱟᱨᱚᱱᱛᱮ ᱜᱞᱳᱵᱟᱞ ᱚᱣᱟᱨᱢᱤᱝ ᱵᱮᱥᱤᱜ ᱠᱟᱱᱟ ᱟᱨ ᱳᱡᱳᱱ ᱦᱳᱨ ᱦᱚᱸ ᱟᱹᱰᱤ ᱵᱮᱥᱤᱜᱮ ᱫᱤᱥᱟᱹ ᱧᱟᱢᱚᱜ ᱠᱟᱱᱟ ᱡᱟ ᱠᱟᱨᱚᱱᱛᱮ ᱥᱤᱛᱩᱝ ᱦᱚᱸ ᱵᱮᱥᱤᱜ ᱠᱟᱱᱟ ᱚᱱᱟ ᱦᱤᱥᱟᱹᱵ ᱛᱮ ᱥᱤᱛᱩᱝ ᱫᱚ ᱵᱚᱨᱛᱚᱢᱟᱱ ᱨᱮᱫᱚ ᱠᱟᱹᱴᱤᱡ ᱵᱮᱥᱤ ᱜᱮᱭᱟ ᱛᱟᱨᱯᱚᱨ ᱫᱟᱜ ᱫᱟᱜ ᱦᱚᱸᱛᱚ ᱠᱚᱢ ᱜᱮᱭᱟ ᱟᱵᱚ ᱱᱚᱣᱟ ᱯᱚᱥᱪᱷᱤᱢ ᱵᱚᱝᱜᱚ ᱯᱚᱱᱚᱛ ᱫᱚ ᱠᱟᱹᱴᱤᱡ ᱠᱷᱚᱨᱟ ᱜᱮᱭᱟ ᱫᱟᱜ ᱨᱮᱱᱟᱜ ᱚᱵᱷᱟᱵ ᱛᱮᱜᱮ ᱫᱟᱜ ᱨᱮᱱᱟᱜ ᱥᱚᱢᱵᱷᱟᱵᱚᱱᱟ ᱫᱚ ᱟᱹᱰᱤ ᱠᱚᱢ ᱜᱮ ᱵᱩᱡᱷᱟᱹᱜ ᱠᱟᱱᱟ ᱟᱹᱰᱤ ᱫᱤᱱ ᱜᱮ ᱵᱟᱭ ᱫᱟᱜ ᱠᱟᱫᱟ ᱟᱨ ᱞᱟᱹᱭ ᱵᱤᱱ ᱪᱮᱫ ᱠᱚ ᱵᱟᱲᱟᱭ ᱵᱩᱡᱷᱟᱹᱣᱮᱫ ᱵᱮᱱᱟ ᱛᱟᱦᱚᱞᱮ ᱟᱯᱮ ᱥᱮᱫ ᱫᱚ ᱨᱟᱵᱟᱝ ᱠᱚ ᱪᱮᱫᱞᱮᱠᱟᱭ ᱨᱟᱵᱟᱝ ᱮᱫᱟ ᱚ ᱚ ᱥᱤᱛᱩᱝ ᱫᱚ ᱥᱤᱛᱩᱝ ᱯᱟᱲᱟᱜ ᱜᱮᱭᱟ ᱮᱠᱷᱚᱱ ᱟᱹᱰᱤ ᱫᱤᱱ ᱜᱮ ᱥᱤᱛᱩᱝ ᱟᱭ ᱥᱤᱛᱩᱝ ᱱᱚᱜᱼᱚᱭ ᱛᱚ ᱟᱨᱟᱢᱵᱚᱣᱟᱠᱟᱫᱟᱭ ᱴᱷᱤᱠᱜᱮᱭᱟ ᱛᱟᱦᱚᱞᱮ ᱡᱚᱦᱟᱨᱜᱮ ᱟᱹᱰᱤ ᱟᱭᱢᱟ ᱠᱟᱹᱢᱤ ᱦᱮᱱᱟᱜ ᱛᱟᱞᱤᱧᱟ ᱚᱱᱟ ᱠᱚ ᱥᱟᱢᱴᱟᱣ ᱦᱩᱭᱩᱜᱼᱟ ᱵᱟᱲᱟᱭ ᱜᱮᱭᱟ ᱵᱤᱱ ᱟᱹᱞᱤᱧ ᱟᱵᱚᱦᱟᱣᱟ ᱵᱤᱫ ᱠᱟᱱᱟᱞᱤᱧ ᱠᱟᱹᱢᱤ ᱨᱮᱱᱟᱜ ᱪᱟᱯ ᱫᱚ ᱟᱹᱰᱤ ᱵᱮᱥᱤ ᱜᱮᱭᱟ ᱟᱵᱤᱱ ᱦᱚᱸ ᱵᱷᱟᱜᱤ ᱞᱮᱠᱟ ᱯᱟᱲᱦᱟᱜ ᱵᱤᱱ ᱴᱷᱤᱠᱜᱮᱭᱟ ᱡᱚᱦᱟᱨᱜᱮ